ᱯᱩᱛᱷᱤ ᱵᱟᱵᱚᱫᱛᱮ ᱤᱧᱟᱹᱜ ᱟᱴᱠᱟᱨ ᱫᱚ ᱟᱹᱰᱤ ᱵᱷᱟᱹᱜᱤ ᱜᱮᱭᱟ ᱢᱮᱱᱛᱮ ᱤᱧ ᱫᱩᱧ ᱦᱩᱫᱤᱥᱟ ᱡᱮ ᱡᱟᱦᱟᱸ ᱞᱮᱠᱟᱜᱮ ᱛᱮᱦᱮᱧ ᱤᱧ ᱵᱮᱱᱟᱣ ᱟᱠᱟᱱ ᱚᱱᱟ ᱫᱚ ᱯᱩᱛᱷᱤᱭᱟᱜ ᱟᱹᱰᱤ ᱢᱟᱨᱟᱝ ᱮᱱᱮᱢ ᱢᱮᱱᱟᱜᱼᱟ ᱯᱩᱛᱷᱤ ᱫᱚ ᱢᱤᱫᱴᱟᱝ ᱜᱟᱛᱮ ᱞᱮᱠᱟ ᱥᱮᱫᱟᱭ ᱠᱷᱚᱱᱟᱜ ᱤᱧ ᱥᱟᱞᱟᱜ ᱜᱮ ᱦᱮᱡ ᱟᱹᱜᱩ ᱟᱠᱟᱱᱟ ᱤᱧ ᱪᱤᱞᱤ ᱠᱟᱱᱟᱧ ᱪᱮᱫ ᱤᱧ ᱠᱷᱚᱡᱚᱜᱼᱟ ᱪᱮᱫ ᱡᱟᱹᱨᱩᱲ ᱤᱧᱟ ᱛᱟᱭᱱᱚᱢ ᱫᱟᱨᱟᱢ ᱤᱧᱟᱹᱜ ᱪᱮᱫ ᱞᱮᱠᱟᱧ ᱠᱷᱮᱢᱟᱣᱟ ᱱᱚᱣᱟ ᱫᱚ ᱤᱧ ᱡᱮᱢᱚᱱ ᱟᱴᱠᱟᱨ ᱠᱟᱛᱮᱜ ᱤᱧ ᱧᱟᱢ ᱠᱟᱫᱟ ᱥᱟᱶ ᱥᱟᱶᱛᱮ ᱯᱩᱛᱷᱤ ᱦᱚᱸ ᱱᱚᱣᱟ ᱟᱹᱰᱤ ᱟᱭᱢᱟ ᱡᱤᱱᱤᱥ ᱮ ᱪᱮᱫ ᱠᱟᱫᱤᱧᱟ ᱯᱩᱛᱷᱤ ᱵᱷᱤᱛᱤᱨᱤ ᱛᱮᱜᱮ ᱤᱧ ᱫᱚ ᱟᱰᱮ ᱯᱟᱥᱮ ᱤᱧᱟᱹᱜ ᱡᱤᱭᱚᱱ ᱱᱚᱣᱟ ᱫᱷᱟᱹᱨᱛᱤ ᱡᱤᱵᱽ ᱡᱤᱭᱟᱹᱞᱤ ᱥᱮ ᱪᱮᱬᱮ ᱪᱩᱯᱲᱤ ᱨᱤᱢᱤᱞ ᱜᱟᱰᱟ ᱥᱚᱰᱚᱜ ᱫᱟᱜ ᱦᱟᱹᱠᱩ ᱵᱤᱧ ᱠᱤᱫᱤᱧ ᱥᱟᱱᱟᱢ ᱜᱤᱧ ᱵᱟᱲᱟᱭ ᱧᱟᱢᱮᱜ ᱠᱚᱣᱟ ᱯᱩᱛᱷᱤ ᱠᱷᱟᱹᱛᱤᱨ ᱛᱮᱜᱮ ᱟᱹᱠᱤᱞ ᱰᱷᱮᱨᱚᱜ ᱠᱟᱱᱟ ᱫᱷᱟᱹᱨᱛᱤ ᱨᱮᱭᱟᱜ ᱠᱷᱚᱵᱚᱨ ᱤᱧ ᱧᱟᱢᱫᱟ ᱪᱮᱫ ᱦᱩᱭᱩᱜ ᱠᱟᱱᱟ ᱪᱮᱫ ᱵᱟᱝ ᱟᱨ ᱱᱚᱜᱼᱚ ᱱᱚᱣᱟ ᱵᱟᱰᱟᱭ ᱠᱟᱛᱮᱜ ᱤᱧᱟᱹᱜ ᱡᱤᱭᱚᱱ ᱪᱮᱫᱠᱟ ᱠᱷᱮᱢᱟᱣ ᱦᱩᱭᱩᱜ ᱛᱤᱧᱟ ᱤᱧᱟᱹᱜ ᱜᱷᱟᱨᱚᱸᱧᱡᱽ ᱨᱮ ᱫᱷᱟᱹᱨᱛᱤ ᱛᱟᱞᱟᱨᱮ ᱤᱧᱟᱹᱜ ᱪᱮᱫ ᱫᱟᱹᱭᱤ ᱢᱮᱱᱟᱜ ᱛᱤᱧᱟ ᱚᱱᱟᱦᱚᱸ ᱯᱩᱛᱷᱤ ᱯᱟᱲᱦᱟᱣ ᱠᱟᱛᱮᱜ ᱜᱮᱧ ᱵᱟᱰᱟᱭ ᱧᱟᱢ ᱠᱟᱫᱟ